ᱵᱤᱨᱵᱷᱩᱢ ᱨᱮᱭᱟᱜ ᱨᱟᱡᱽ ᱟᱹᱨᱤ ᱜᱚᱲᱦᱚᱱ ᱫᱚ ᱟᱹᱰᱤ ᱱᱟᱯᱟᱭ ᱟᱨ ᱵᱤᱨᱵᱷᱩᱢ ᱡᱟᱦᱟᱸᱭ ᱵᱤᱫᱷᱟᱭᱚᱠ ᱠᱚ ᱢᱮᱱᱟᱜ ᱠᱚ ᱩᱱᱠᱩ ᱟᱹᱰᱤ ᱱᱟᱯᱟᱭ ᱠᱚ ᱠᱟᱢᱤ ᱟᱠᱟᱫᱼᱟ ᱡᱮᱭ ᱥᱮᱠᱤ ᱤᱥᱠᱩᱞ ᱵᱤᱞᱰᱤᱝ ᱟᱛᱳ ᱯᱟᱲᱟ ᱨᱮᱭᱟᱜ ᱪᱟᱞᱟᱜ ᱰᱟᱦᱟᱨ ᱤᱥᱠᱩᱞ ᱨᱮ ᱧᱩᱭ ᱞᱟᱹᱜᱤᱫ ᱠᱚᱞ ᱟᱨ ᱦᱚᱸ ᱮᱢᱟᱱ ᱛᱮᱭᱟᱜ ᱠᱚ